ᱠᱚᱞᱯᱚᱱᱟ ᱪᱟᱣᱞᱟ ᱥᱩᱱᱤᱛᱟ ᱩᱭᱞᱤᱭᱟᱢᱥ ᱨᱟᱠᱮᱥ ᱥᱚᱨᱢᱟ ᱱᱩᱠᱩ ᱦᱮᱸ ᱱᱩᱠᱩ ᱤᱧ ᱴᱷᱤᱠᱟᱹ ᱠᱚᱜᱮᱭᱟ ᱟᱨ ᱱᱩᱠᱩ ᱵᱟᱨᱮ ᱛᱮᱦᱚᱸ ᱤᱧᱤᱧ ᱵᱟᱲᱟᱭ ᱜᱮᱭᱟ ᱱᱩᱠᱩ ᱫᱚ ᱡᱷᱚᱛᱚ ᱠᱷᱚᱱ ᱯᱟᱹᱭᱞᱟᱹ ᱪᱟᱸᱫᱚ ᱛᱮᱠᱚ ᱪᱟᱞᱟᱣ ᱞᱮᱱᱟ ᱵᱷᱟᱨᱚᱛ ᱫᱤᱥᱚᱢ ᱠᱷᱚᱱ ᱱᱩᱠᱩ ᱜᱮ ᱯᱟᱹᱭᱞᱟᱹ ᱥᱮ ᱱᱚᱣᱟ ᱫᱟᱹᱨᱛᱤ ᱠᱷᱚᱱ ᱯᱟᱹᱭᱞᱟᱹ ᱟᱹᱰᱤ ᱥᱟᱺᱜᱤᱧ ᱱᱚᱣᱟ ᱫᱷᱟᱹᱨᱛᱤ ᱠᱷᱚᱱᱟᱜ ᱦᱚᱸ ᱟᱹᱰᱤ ᱥᱟᱺᱜᱤᱧ ᱪᱟᱸᱫᱚ ᱴᱷᱮᱱ ᱠᱚ ᱪᱟᱞᱟᱣ ᱞᱮᱱᱟ ᱟᱨ ᱪᱟᱸᱫᱚ ᱴᱷᱮᱱ ᱫᱚ ᱪᱟᱞᱟᱣ ᱞᱟᱹᱜᱤᱫ ᱛᱮ ᱯᱨᱟᱭ ᱪᱚᱞᱞᱤᱥ ᱯᱚᱸᱭᱛᱟᱞᱞᱤᱥ ᱫᱤᱱ ᱜᱟᱱ ᱥᱚᱢᱚᱭ ᱞᱟᱜᱟᱜᱼᱟ ᱥᱮ ᱚᱱᱟ ᱠᱷᱚᱱᱟᱜ ᱦᱚᱸ ᱡᱟᱹᱥᱛᱤ ᱞᱟᱜᱟᱣ ᱫᱟᱲᱮᱭᱟᱜᱼᱟ ᱚᱸᱰᱮ ᱪᱟᱫᱚ ᱴᱷᱮᱱ ᱪᱟᱞᱟᱣ ᱠᱟᱛᱮ ᱠᱚ ᱨᱩᱣᱟᱹᱲ ᱦᱮᱡ ᱟᱠᱟᱱᱟ ᱟᱨ ᱚᱱᱟ ᱞᱮᱠᱟ ᱛᱮᱜᱮ ᱱᱩᱠᱩ ᱱᱩᱠᱩ ᱜᱚᱢᱠᱮ ᱥᱮ ᱱᱩᱠᱩ ᱢᱟᱹᱱᱟᱱ ᱜᱚᱢᱠᱮ ᱠᱚᱫᱚ ᱟᱹᱰᱤ ᱟᱹᱰᱤ ᱢᱟᱹᱱ ᱠᱚ ᱦᱟᱢᱮᱴ ᱠᱟᱫᱟ ᱟᱨ ᱟᱹᱰᱤ ᱱᱚᱣᱟ ᱵᱷᱟᱨᱚᱛ ᱨᱮᱠᱚ ᱟᱹᱰᱤ ᱟᱹᱰᱤ ᱜᱚᱨᱵᱚᱱ ᱦᱚᱲ ᱠᱚ ᱛᱮᱭᱟᱨ ᱠᱟᱱᱟ ᱥᱮ ᱟᱹᱰᱤ ᱢᱟᱨᱟᱝ ᱦᱚᱲ ᱠᱚ ᱞᱟᱹᱭ ᱞᱮᱠᱷᱟᱱ ᱞᱮᱠᱷᱟ ᱨᱮᱠᱚ ᱞᱟᱹᱭ ᱜᱟᱱᱚᱜᱼᱟ ᱥᱮ ᱟᱹᱰᱤ ᱥᱟᱦᱚᱥᱤᱭᱟᱱ ᱦᱚᱲ ᱠᱚ ᱞᱮᱠᱷᱟ ᱨᱮᱠᱚ ᱜᱟᱱᱚᱜᱼᱟ ᱚᱠᱟ ᱫᱤᱥᱚᱢ ᱠᱷᱚᱱᱟᱜ ᱦᱚᱸ ᱪᱟᱸᱫᱚ ᱴᱷᱮᱱ ᱥᱮ ᱚᱱᱠᱟ ᱪᱟᱸᱫᱚ ᱞᱮᱠᱷᱟ ᱪᱟᱸᱫᱚ ᱩᱱᱟᱹᱜ ᱢᱟᱨᱟᱝ ᱪᱟᱸᱫᱚ ᱴᱷᱮᱱ ᱵᱟᱠᱚ ᱥᱮᱴᱮᱨ ᱫᱟᱲᱮ ᱠᱟᱣᱫᱟ ᱢᱮᱱᱠᱷᱟᱱ ᱟᱵᱚ ᱵᱷᱟᱨᱚᱛ ᱫᱤᱥᱚᱢ ᱠᱷᱚᱱ ᱡᱷᱚᱛᱚ ᱠᱷᱚᱱᱟᱜ ᱯᱳᱭᱞᱳ ᱛᱮ ᱱᱩᱠᱩ ᱯᱮ ᱦᱚᱲ ᱵᱷᱟᱨᱚᱛ ᱪᱟᱸᱫᱚ ᱴᱷᱮᱱ ᱠᱚ ᱪᱟᱞᱟᱣ ᱞᱮᱱᱟ ᱥᱮ ᱪᱟᱞᱟᱣ ᱠᱟᱛᱮ ᱠᱚ ᱨᱩᱣᱟᱹᱲ ᱦᱮᱡ ᱞᱮᱱᱟ ᱚᱱᱟᱛᱮ ᱱᱩᱠᱩ ᱫᱚ ᱟᱵᱚ ᱵᱷᱟᱨᱚᱛ ᱫᱤᱥᱚᱢ ᱨᱮᱱ ᱟᱹᱰᱤ ᱜᱚᱨᱚᱵᱟᱜ ᱫᱩᱨᱤᱵᱽ ᱥᱮ ᱟᱹᱰᱤ ᱟᱹᱰᱤ ᱪᱮᱛᱟᱱ ᱨᱮᱠᱚ ᱫᱚᱦᱚᱣᱟᱠᱟᱜᱼᱟ